ᱦᱮᱸ ᱵᱮᱝᱠ ᱠᱷᱚᱱᱟ ᱞᱳᱱ ᱫᱩᱧ ᱦᱟᱛᱟᱣ ᱠᱟᱫᱟ ᱠᱟᱨᱚᱱ ᱤᱧᱟᱜ ᱛᱚ ᱟᱨ ᱚᱲᱟᱜ ᱨᱮᱫᱚ ᱯᱚᱭᱥᱟ ᱠᱚ ᱵᱟᱝ ᱛᱟᱦᱮᱸᱠᱟᱱᱟ ᱚᱱᱟᱛᱮ ᱵᱮᱝᱠ ᱠᱷᱚᱱᱟᱜ ᱞᱳᱱ ᱦᱟᱛᱟᱣ ᱠᱟᱛᱮᱫ ᱵᱮᱵᱽᱥᱟᱧ ᱮᱛᱚᱦᱚᱵ ᱟᱠᱟᱫᱟ ᱵᱮᱵᱽᱥᱟ ᱠᱟᱛᱮᱫ ᱱᱚᱜᱼᱚᱭ ᱵᱟᱨ ᱯᱮ ᱥᱮᱨᱢᱟ ᱦᱩᱭᱮᱱᱟ ᱦᱩᱭ ᱯᱚᱨᱮ ᱥᱩᱫᱽ ᱠᱚᱧ ᱮᱢ ᱤᱫᱤᱭᱟᱫᱟ ᱵᱟᱹᱭ ᱵᱟᱹᱭᱛᱮ ᱥᱩᱫᱽ ᱠᱚᱦᱚᱧ ᱮᱢ ᱯᱩᱨᱟᱹᱣ ᱠᱮᱫᱟ ᱟᱨ ᱚᱱᱟ ᱵᱮᱵᱽᱥᱟ ᱛᱮᱜᱮ ᱤᱧᱟᱹᱜ ᱚᱲᱟᱜ ᱨᱮᱦᱚᱸ ᱤᱧ ᱨᱮᱱ ᱜᱤᱫᱽᱨᱟᱹᱼᱯᱤᱫᱽᱨᱟᱹ ᱮᱨᱟᱼᱩᱨᱩ ᱥᱚᱝᱥᱟᱨ ᱠᱚᱦᱚᱸ ᱪᱟᱞᱟᱣ ᱫᱟ ᱜᱤᱫᱽᱨᱟᱹ ᱠᱩᱧ ᱯᱟᱲᱦᱟᱣ ᱫᱟᱲᱮᱭᱟᱠᱚ ᱠᱟᱱᱟ ᱥᱮ ᱟᱭᱢᱟ ᱦᱚᱲ ᱦᱚᱸ ᱵᱮᱝᱠ ᱠᱷᱚᱱᱟᱜ ᱞᱳᱱ ᱦᱟᱛᱟᱣ ᱠᱟᱛᱮᱫ ᱡᱟᱦᱟᱸᱭᱟᱜ ᱴᱟᱠᱟ ᱯᱩᱭᱥᱟᱹ ᱚᱵᱷᱟᱵᱽ ᱜᱮᱭᱟ ᱵᱟᱹᱱᱩᱜᱼᱟᱱ ᱛᱟᱭᱟ ᱥᱟᱺᱜᱤᱧ ᱨᱮᱱ ᱥᱟᱱᱟᱢ ᱦᱚᱲᱟᱜ ᱛᱚ ᱟᱨ ᱯᱚᱭᱥᱟ ᱠᱚ ᱵᱟᱝ ᱛᱟᱦᱮᱱᱟ ᱚᱱᱟᱛᱮ ᱡᱟᱦᱟᱸᱭ ᱜᱮ ᱯᱚᱭᱥᱟ ᱵᱟᱹᱱᱩᱜ ᱛᱟᱭᱟ ᱦᱚᱭᱛᱳ ᱵᱮᱵᱽᱥᱟ ᱞᱟᱹᱜᱤᱫᱚᱜ ᱠᱟᱱᱟᱭ ᱵᱮᱵᱥᱟ ᱞᱟᱹᱤᱫᱚᱜ ᱠᱟᱱᱟᱭ ᱵᱮᱵᱽᱥᱟ ᱵᱟᱭ ᱫᱟᱹᱲᱮᱭᱟᱜ ᱠᱟᱱᱟ ᱵᱮᱝᱠ ᱠᱷᱚᱱᱟᱜ ᱴᱟᱠᱟ ᱞᱳᱱ ᱦᱟᱛᱟᱣ ᱠᱟᱛᱮᱫ ᱵᱮᱵᱽᱥᱟ ᱫᱟᱲᱮᱭᱟᱜᱼᱟᱭ ᱵᱮᱵᱽᱥᱟ ᱠᱟᱛᱮᱫ ᱱᱟᱱᱟ ᱦᱩᱱᱟᱹᱨ ᱟᱭᱟᱜ ᱠᱟᱹᱢᱤ ᱨᱮ ᱴᱟᱠᱟ ᱯᱩᱭᱥᱟᱹᱭ ᱞᱟᱜᱟᱣ ᱫᱟᱲᱮᱣᱟᱛᱟᱭᱟ ᱚᱱᱟᱛᱮ ᱤᱧᱤᱧ ᱞᱟᱹᱭ ᱦᱚᱪᱚᱭ ᱫᱟ ᱡᱮ ᱵᱮᱝᱠ ᱠᱷᱚᱱᱟᱜ ᱞᱳᱱ ᱦᱟᱛᱟᱣ ᱠᱟᱛᱮᱫ ᱡᱟᱦᱟᱸᱭ ᱵᱮᱵᱽᱥᱟ ᱞᱟᱹᱤᱫᱚᱜ ᱠᱟᱱᱟᱭ ᱦᱚᱭᱛᱚ ᱵᱟᱡᱟᱨ ᱥᱟᱦᱟᱨ ᱠᱚᱨᱮ ᱫᱚᱠᱟᱱ ᱵᱟᱹᱭᱥᱟᱹᱣ ᱠᱟᱛᱮᱫ ᱵᱮᱵᱽᱥᱟᱭ ᱮᱛᱚᱦᱚᱵ ᱫᱟᱲᱮᱭᱟᱜᱼᱟ ᱚᱱᱟᱛᱮ ᱞᱳᱱ ᱦᱟᱛᱟᱣ ᱠᱟᱛᱮᱫ ᱵᱮᱵᱽᱥᱟ ᱥᱮ ᱟᱭᱢᱟ ᱠᱟᱹᱢᱤ ᱨᱮ ᱴᱟᱠᱟ ᱯᱩᱭᱥᱟᱹ ᱠᱟᱹᱢᱤ ᱞᱟᱜᱟᱣ ᱫᱟᱲᱮᱭᱟᱜᱼᱟᱭ ᱚᱱᱟᱛᱮ ᱵᱮᱝᱠ ᱠᱷᱚᱱ ᱞᱳᱱ ᱦᱟᱛᱟᱣ ᱫᱚ ᱞᱟᱹᱠᱛᱤ ᱞᱟᱹᱠᱛᱤᱜ ᱠᱟᱱᱟ ᱦᱟᱛᱟᱣ ᱠᱟᱛᱮᱫ ᱩᱛᱱᱟᱹᱣ ᱦᱚᱸ ᱞᱟᱹᱠᱛᱤᱜ ᱠᱟᱱᱟ